ᱱᱚᱶᱟ ᱯᱩᱨᱵᱚ ᱵᱚᱨᱫᱷᱚᱢᱟᱱ ᱦᱚᱱᱚᱛ ᱨᱮ ᱥᱮᱨᱢᱟᱨᱮ ᱵᱟᱨᱫᱷᱟᱣ ᱛᱮ ᱦᱩᱲᱩ ᱪᱟᱥ ᱦᱩᱭᱩᱜ ᱜᱮᱭᱟ ᱢᱤᱫ ᱫᱷᱟᱣ ᱫᱚ ᱡᱟᱹᱯᱩᱫ ᱦᱩᱲᱩ ᱟᱨ ᱢᱤᱫ ᱫᱷᱟᱣ ᱫᱚ ᱫᱷᱚᱨᱚᱱ ᱦᱩᱲᱩ ᱚᱱᱟ ᱥᱟᱶ ᱥᱟᱶ ᱛᱮᱵᱚᱱ ᱧᱮᱞᱟ ᱛᱩᱲᱤ ᱛᱤᱞᱢᱤᱧ ᱠᱷᱚᱥᱞᱟ ᱟᱨᱦᱚᱸ ᱮᱴᱟᱜ ᱠᱚᱨᱮ ᱫᱚ ᱟᱸᱠᱷ ᱦᱚᱸᱠᱚ ᱪᱟᱥ ᱜᱮᱭᱟ ᱟᱨᱦᱚᱸ ᱚᱱᱟ ᱥᱟᱶ ᱥᱟᱶᱛᱮ ᱟᱹᱰᱤ ᱨᱚᱠᱚᱢ ᱥᱚᱵᱡᱤ ᱦᱚᱸᱠᱚ ᱪᱟᱥ ᱜᱮᱭᱟ ᱟᱹᱞᱩ ᱯᱚᱴᱚᱞ ᱵᱮᱸᱜᱟᱲ ᱟᱨᱦᱚᱸ ᱮᱢᱟᱱᱟᱜ